ᱤᱧᱫᱚ ᱢᱤᱫᱴᱟᱝ ᱠᱟᱹᱱᱟᱹᱧ ᱚᱞᱚᱜ ᱯᱟᱲᱦᱟᱜ ᱛᱟᱦᱮᱱᱤᱧ ᱚᱞᱚᱜ ᱯᱟᱲᱦᱟᱜ ᱥᱟᱶ ᱥᱟᱶᱛᱮ ᱟᱵᱚᱣᱟᱜ ᱥᱟᱱᱛᱟᱲᱤ ᱞᱟᱭᱼᱞᱟᱠᱪᱟᱨ ᱮᱱᱮᱡ ᱥᱮᱨᱮᱧ ᱥᱟᱱᱟᱢ ᱜᱮᱧ ᱠᱚᱨᱟᱣᱟ ᱚᱞᱚᱜ ᱯᱟᱲᱦᱟᱣᱛᱮ ᱚᱞᱚᱜ ᱯᱟᱲᱦᱟᱣ ᱦᱚᱸ ᱟᱹᱰᱤ ᱡᱟᱹᱨᱩᱨᱤ ᱜᱮᱭᱟ ᱡᱮ ᱚᱞᱚᱜ ᱯᱟᱲᱦᱟᱣ ᱞᱮᱠᱷᱟᱱ ᱫᱚ ᱪᱟᱹᱠᱨᱤ ᱵᱟᱹᱠᱨᱤ ᱠᱚᱵᱚᱱ ᱧᱟᱢᱟ ᱥᱤᱠᱠᱷᱤᱛᱚᱜ ᱟᱵᱚᱱ ᱦᱚᱲ ᱞᱮᱠᱟ ᱦᱚᱲᱵᱚᱱ ᱵᱮᱱᱟᱜᱼᱟ ᱟᱨ ᱱᱤᱛᱚᱜ ᱡᱩᱫᱤ ᱵᱟᱢ ᱚᱞᱚᱜ ᱯᱟᱲᱦᱟᱣ ᱞᱮᱱᱠᱷᱟᱡ ᱫᱚ ᱟᱢ ᱢᱮᱫ ᱛᱟᱦᱮᱱ ᱛᱩᱞᱩᱡ ᱠᱟᱬᱟ ᱞᱮᱠᱟ ᱡᱮᱢᱚᱱ ᱢᱤᱫᱴᱟᱝ ᱠᱟᱜᱚᱡᱽ ᱠᱚᱞᱚᱢ ᱦᱚᱸ ᱵᱟᱵᱚᱱ ᱧᱮᱞ ᱴᱷᱤᱠᱟᱹ ᱫᱟᱲᱮᱭᱟᱜᱼᱟ ᱪᱮᱫ ᱚᱞ ᱢᱮᱱᱟᱜ ᱟᱥᱮ ᱪᱮᱫ ᱵᱟᱝ ᱚᱱᱟ ᱠᱷᱟᱹᱛᱤᱨ ᱚᱞᱚᱜ ᱯᱟᱲᱦᱟᱣ ᱫᱚ ᱟᱹᱰᱤ ᱛᱮᱜ ᱜᱮ ᱡᱟᱹᱨᱩᱨᱤ ᱜᱮᱭᱟ ᱟᱨ ᱮᱱᱮᱡ ᱥᱮᱨᱮᱧ ᱦᱚᱸ ᱥᱟᱶ ᱥᱟᱶ ᱛᱮᱵᱚᱱ ᱫᱚᱦᱚ ᱤᱫᱤ ᱛᱟᱵᱚᱱᱟ ᱡᱮᱢᱚᱱ ᱡᱟᱦᱟᱸ ᱡᱟᱦᱟᱸ ᱮᱱᱮᱡ ᱥᱮᱨᱮᱧ ᱡᱮᱢᱚᱱ ᱥᱟᱱᱛᱟᱲᱟᱜ ᱡᱮ ᱫᱚᱝ ᱞᱟᱸᱜᱽᱲᱮ ᱵᱟᱦᱟ ᱥᱚᱨᱦᱟᱭ ᱯᱟᱛᱟ ᱰᱟᱦᱟᱨ ᱨᱤᱡᱟᱹ ᱟᱨᱚ ᱟᱭᱢᱟ ᱞᱮᱠᱟᱱ ᱮᱱᱮᱡ ᱥᱮᱨᱮᱧ ᱢᱮᱱᱟᱜᱼᱟ ᱡᱟᱦᱟᱸ ᱠᱚᱫᱚ ᱟᱵᱚ ᱥᱟᱱᱛᱟᱲ ᱥᱚᱢᱟᱡᱽ ᱨᱮ ᱦᱩᱭᱩᱜ ᱜᱮᱭᱟ ᱟᱨ ᱡᱮᱢᱚᱱ ᱵᱟᱦᱟ ᱵᱚᱸᱜᱟᱨᱮ ᱵᱟᱦᱟ ᱵᱚᱸᱜᱟᱨᱮ ᱵᱟᱦᱟ ᱵᱚᱱ ᱮᱱᱮᱡᱼᱟ ᱥᱚᱦᱨᱟᱭ ᱵᱚᱸᱜᱟᱨᱮ ᱥᱚᱦᱨᱟᱭ ᱵᱚᱱ ᱮᱱᱮᱡᱼᱟ ᱪᱷᱟᱹᱴᱭᱟᱹᱨ ᱨᱮ ᱫᱚᱝ ᱵᱚᱱ ᱮᱱᱮᱡᱼᱟ ᱵᱟᱯᱞᱟ ᱚᱲᱟᱜ ᱨᱮ ᱫᱚᱝ ᱵᱚᱱ ᱮᱱᱮᱡᱼᱟ ᱟᱨ ᱯᱟᱛᱟᱨᱮ ᱯᱟᱛᱟ ᱠᱚᱵᱚᱱ ᱮᱱᱮᱡᱼᱟ ᱚᱱᱠᱟᱜᱮ ᱟᱵᱚ ᱪᱮᱫ ᱞᱮᱠᱟᱵᱚᱱ ᱮᱱᱮᱡ ᱥᱮᱨᱮᱧ ᱮᱜᱼᱟ ᱚᱱᱠᱟᱜᱮ ᱱᱚᱣᱟ ᱮᱱᱮᱡ ᱥᱮᱨᱮᱧ ᱠᱚᱫᱚᱵᱚᱱ ᱫᱚᱦᱚ ᱤᱫᱤᱭᱟ ᱚᱝᱠᱟᱜᱮ ᱟᱵᱚ ᱠᱷᱚᱡ ᱠᱟᱹᱴᱤᱡ ᱦᱩᱰᱤᱧ ᱠᱚ ᱚᱱᱟ ᱠᱚ ᱥᱮᱬᱟᱭᱟ ᱧᱮᱞᱛᱮ ᱚᱱᱟ ᱠᱚᱠᱚ ᱥᱮᱬᱟᱭᱟ ᱡᱮ ᱛᱚᱵᱮ ᱛᱚ ᱟᱵᱚ ᱫᱚ ᱥᱟᱱᱛᱟᱲ ᱫᱚ ᱟᱹᱰᱤᱜᱮ ᱨᱩᱥᱤᱠᱤᱭᱟᱹ ᱦᱚᱲ ᱠᱟᱱᱟᱵᱚᱱ ᱥᱮ ᱚᱱᱠᱟᱜᱮ ᱮᱱᱮᱡ ᱥᱮᱨᱮᱧ ᱵᱚᱱ ᱫᱚᱦᱚ ᱤᱫᱤ ᱞᱮᱠᱷᱟᱡ ᱟᱵᱚ ᱠᱷᱚᱡ ᱦᱩᱰᱤᱧ ᱠᱚᱠᱚ ᱥᱮᱬᱟᱭᱟ ᱚᱱᱟ ᱧᱮᱞ ᱛᱮᱵᱚᱱ ᱫᱚᱦᱚ ᱤᱫᱤᱭᱟ ᱟᱨ ᱵᱟᱠᱷᱟᱱ ᱫᱚ ᱵᱟᱵᱚᱱ ᱥᱮᱬᱟ ᱞᱮᱠᱷᱟᱡ ᱩᱱᱠᱩ ᱵᱟᱝᱠᱚ ᱧᱮᱞ ᱪᱮᱫ ᱞᱮᱠᱷᱟᱡ ᱫᱚ ᱟᱵᱚᱣᱟᱜ ᱱᱚᱣᱟ ᱮᱱᱮᱡ ᱥᱮᱨᱮᱧ ᱠᱚᱫᱚ ᱱᱟᱥᱟᱜ ᱛᱟᱵᱚᱱᱟ ᱚᱱᱟ ᱠᱷᱟᱹᱛᱤᱨ ᱟᱵᱚᱣᱟᱜ ᱮᱱᱮᱡ ᱥᱮᱨᱮᱧ ᱚᱞᱚᱜ ᱯᱟᱲᱦᱟᱣ ᱥᱟᱱᱟᱢᱜᱮ ᱥᱮᱬᱟ ᱫᱚᱦᱚᱭᱟᱵᱚᱱ ᱡᱤᱭᱟᱹᱲ ᱫᱚᱦᱚᱭᱟᱵᱚᱱ